ᱚᱲᱟᱜ ᱨᱮ ᱵᱟᱜᱟᱱ ᱧᱮᱞ ᱡᱚᱛᱚᱱ ᱞᱟᱹᱜᱤᱫ ᱛᱮᱫᱚ ᱠᱷᱚᱨᱪᱟ ᱫᱚ ᱡᱮᱢᱚᱱ ᱵᱟᱦᱟ ᱵᱟᱜᱟᱱᱮᱢ ᱞᱟᱜᱟᱣᱟ ᱚᱱᱠᱟ ᱪᱮᱛᱟᱱᱨᱮ ᱱᱤᱨᱵᱷᱚᱨ ᱠᱟᱛᱮᱫ ᱠᱷᱚᱨᱪᱟ ᱫᱚ ᱛᱤᱱᱟᱹᱜ ᱜᱟᱱ ᱫᱟᱨᱮᱢ ᱨᱚᱦᱚᱭᱟ ᱵᱟᱦᱟ ᱫᱟᱨᱮ ᱛᱤᱱᱟᱹᱜ ᱮᱢ ᱟᱹᱜᱩᱭᱟ ᱚᱱᱟ ᱦᱤᱥᱟᱹᱵ ᱛᱮ ᱵᱟᱜᱟᱱ ᱨᱮᱱᱟᱜ ᱫᱟᱨᱮ ᱨᱮᱱᱟᱜ ᱫᱟᱢ ᱡᱚᱨᱟ ᱟᱨ ᱩᱞ ᱫᱟᱨᱮᱠᱚ ᱯᱷᱚᱞ ᱫᱟᱨᱮᱠᱚ ᱡᱟᱦᱟᱸᱠᱚᱢ ᱡᱚᱛᱚᱱᱟ ᱚᱱᱟᱠᱚ ᱫᱟᱢ ᱦᱤᱥᱟᱹᱵᱽ ᱛᱮ ᱡᱮᱢᱚᱱ ᱟᱢᱮᱢ ᱛᱤᱱᱟᱹᱜ ᱜᱟᱱᱮᱢ ᱨᱚᱦᱚᱭᱟ ᱩᱱᱟᱹᱜ ᱜᱟᱱᱜᱮ ᱚᱱᱟᱫᱚ

ᱚᱱᱟ ᱦᱤᱥᱟᱹᱵᱽ ᱛᱮ ᱠᱷᱚᱨᱪᱟ ᱫᱚ ᱮᱵᱟᱨ ᱵᱟᱹᱧ ᱵᱟᱲᱟᱭ ᱞᱮᱠᱷᱟᱱ ᱫᱟᱨᱮ ᱨᱮᱱᱟᱜ ᱛᱚ ᱠᱷᱚᱨᱪᱟ ᱛᱚ ᱵᱟᱹᱧ ᱞᱟᱹᱭ ᱫᱟᱲᱮᱭᱟᱜᱼᱟ ᱫᱷᱮᱨᱦᱚᱸ ᱦᱳᱭ ᱫᱟᱲᱮᱭᱟᱜᱼᱟ ᱠᱚᱢᱦᱚᱸ ᱦᱳᱭ ᱫᱟᱲᱮᱭᱟᱜᱼᱟ ᱡᱚᱨᱟᱠᱚ ᱢᱮᱱᱟᱜᱼᱟ